ᱦᱮᱞᱳ ᱦᱮᱸ ᱦᱮᱸ ᱢᱤᱥᱛᱨᱤ ᱜᱮ ᱚ ᱦᱚᱸ ᱟᱫᱚ ᱛᱮᱦᱮᱧ ᱢᱟᱛᱚ ᱵᱟᱭ ᱜᱟᱱᱚᱜᱼᱟ ᱛᱮᱦᱮᱧ ᱢᱟ ᱟᱹᱞᱤᱧ ᱞᱤᱧ ᱠᱟᱹᱢᱤ ᱠᱟᱱᱟ ᱚᱲᱟᱜ ᱨᱮᱜᱮ ᱟᱫᱚ ᱜᱟᱯᱟ ᱥᱮᱫ ᱜᱮ ᱱᱟᱦᱟᱸᱜ ᱟᱫᱚ ᱤᱱᱟᱹ ᱫᱚ ᱥᱮᱱ ᱠᱟᱛᱮᱫ ᱵᱟᱝ ᱧᱮᱞ ᱞᱮᱠᱷᱟᱱ ᱫᱚ ᱱᱟᱦᱟᱸᱜ ᱵᱟᱭ ᱴᱷᱤᱠᱟᱹᱜᱼᱟ ᱱᱟᱦᱟᱜ ᱥᱮᱱ ᱠᱟᱛᱮᱫ ᱞᱤᱧ ᱧᱮᱞᱟ ᱱᱟᱦᱟᱸᱜ ᱚᱠᱟ ᱠᱚ ᱠᱷᱟᱨᱟᱯ ᱠᱟᱱᱟ ᱥᱮ ᱵᱟᱭ ᱠᱷᱟᱨᱟᱯ ᱠᱟᱱᱟ ᱡᱩᱫᱤ ᱠᱷᱟᱨᱟᱯ ᱟᱠᱟᱱ ᱠᱷᱟᱱ ᱫᱚ ᱱᱟᱣᱟᱱᱟᱜ ᱥᱟᱢᱟᱱ ᱱᱟᱦᱟᱸᱜ ᱞᱟᱜᱟᱣ ᱦᱩᱭᱩᱜᱼᱟ ᱮᱱᱠᱷᱟᱱ ᱫᱚ ᱦᱟᱛᱟᱣ ᱟᱹᱞᱤᱧ ᱦᱟᱸᱜ ᱟᱨ ᱵᱟᱝ ᱠᱷᱟᱱ ᱫᱚ ᱱᱟᱦᱟᱸᱜ ᱵᱟᱝ ᱜᱮ ᱱᱟᱦᱟᱸᱜ ᱦᱮᱸ ᱦᱮᱸ ᱟᱫᱚ ᱛᱤᱱᱟᱹ ᱫᱤᱱ ᱜᱟᱱ ᱦᱩᱭ ᱮᱱᱟ ᱠᱷᱟᱨᱟᱯ ᱠᱟᱛᱮᱫ ᱢᱟᱱᱮ ᱫᱟᱜ ᱫᱚ ᱱᱤᱛᱚᱜ ᱠᱟᱹᱡ ᱦᱚᱸ ᱜᱮ ᱵᱟᱭ ᱚᱰᱳᱠᱚᱜ ᱠᱟᱱᱟ ᱥᱮ ᱦᱮᱸ ᱦᱮᱸ ᱟᱫᱚ ᱞᱚᱜᱚᱱ ᱦᱚᱛᱚ ᱞᱚᱜᱚᱱ ᱜᱮᱭᱟ ᱟᱫᱚ ᱛᱮᱦᱮᱧ ᱫᱚ ᱱᱟᱦᱟᱸᱜ ᱵᱟᱝ ᱜᱮ ᱜᱟᱱᱚᱜᱼᱟ ᱱᱟᱦᱟᱸᱜ ᱜᱟᱯᱟ ᱥᱮᱫ ᱜᱮ ᱜᱟᱱ ᱫᱚ ᱱᱟᱦᱟᱸᱜ ᱜᱟᱱᱚᱜᱼᱟ ᱦᱟᱸᱜ ᱜᱟᱯᱟ ᱤᱱᱠᱟᱹ ᱫᱚᱥ ᱵᱟᱡᱮ ᱥᱮᱫ ᱜᱮ ᱱᱟᱦᱟᱸᱜ ᱟᱫᱚ ᱵᱳᱭᱨᱤᱝ ᱫᱚ ᱱᱤᱡᱮᱥᱥᱚ ᱠᱟᱱᱟ ᱥᱮ ᱥᱚᱨᱠᱟᱨᱤ ᱵᱟᱞᱟ ᱠᱟᱱᱟ ᱱᱟᱦᱟᱸᱜ ᱦᱚᱸ ᱦᱚᱸ ᱟᱫᱚ ᱡᱮᱢᱱᱤ ᱠᱷᱟᱨᱟᱯ ᱮᱱᱟ ᱩᱱ ᱥᱚᱢᱚᱭ ᱜᱮ ᱠᱟᱹᱡ ᱠᱷᱚᱵᱚᱨ ᱞᱮᱠᱷᱟᱱ ᱫᱚ ᱞᱚᱜᱚᱱ ᱫᱷᱨᱟ ᱴᱷᱤᱠ ᱜᱟᱱ ᱠᱚᱜᱼᱟ ᱦᱮᱸ ᱦᱮᱸ ᱟᱫᱚ ᱦᱳᱭ ᱛᱚ ᱟᱨ ᱪᱮᱫ ᱛᱮᱦᱮᱧ ᱢᱟᱛᱚ ᱱᱟᱦᱟᱸᱜ ᱵᱟᱝ ᱜᱮ ᱱᱟᱦᱟᱸᱜ ᱜᱟᱱᱚᱜᱼᱟ ᱜᱟᱯᱟ ᱥᱮᱫ ᱜᱮ ᱦᱟᱸᱜ ᱧᱮᱞ ᱦᱩᱭᱩᱜ ᱠᱟᱱᱟ ᱱᱟᱦᱟᱸᱜ ᱟᱨ ᱞᱚᱜᱚᱱ ᱫᱷᱟᱨᱟ ᱜᱮ ᱦᱟᱸᱜ ᱦᱳᱭ ᱛᱚ ᱞᱚᱜᱚᱱ ᱫᱷᱟᱨᱟ ᱜᱮ ᱱᱟᱦᱟᱸᱜ ᱪᱮᱥᱴᱟᱭ ᱦᱩᱴᱩᱜ ᱠᱟᱱᱟ ᱱᱟᱦᱟᱸᱜ ᱞᱚᱜᱚᱱ ᱥᱮᱛᱟᱜ ᱥᱮᱫ ᱜᱮ ᱱᱟᱦᱟᱸᱜ ᱧᱮᱞ ᱦᱳᱭᱳᱜᱼᱟ ᱱᱟᱦᱟᱸᱜ ᱴᱟᱭᱤᱢ ᱡᱩᱫᱤ ᱧᱟᱢᱚᱜ ᱠᱷᱟᱱ ᱫᱚ ᱴᱷᱤᱠ ᱜᱮᱭᱟ ᱱᱟᱦᱟᱸᱜ ᱵᱟᱝ ᱠᱷᱟᱱ ᱫᱚ ᱫᱚᱥ ᱵᱟᱡᱮ ᱠᱚᱛᱮ ᱫᱚ ᱱᱟᱦᱟᱸᱜ ᱮᱠᱫᱚᱢ ᱥᱮᱴᱮᱨᱚᱜ ᱦᱩᱭᱩᱜ ᱜᱮᱭᱟ ᱱᱟᱦᱟᱸᱜ ᱦᱳᱭ ᱛᱚ ᱴᱷᱤᱠ ᱜᱮᱭᱟ ᱛᱟᱦᱚᱞᱮ ᱦᱚᱸ ᱦᱚᱸ ᱴᱷᱤᱠ ᱜᱮᱭᱟ